ᱨᱚᱜᱽ ᱠᱚ ᱴᱮᱠᱟᱣ ᱫᱟᱨᱟᱢ ᱞᱟᱹᱜᱤᱫ ᱫᱚ ᱟᱵᱚ ᱡᱮᱢᱚᱱ ᱡᱟᱹᱯᱩᱫ ᱫᱤᱱ ᱥᱮ ᱚᱝᱠᱟ ᱤᱭᱟᱹ ᱫᱤᱱ ᱫᱚ ᱡᱟᱦᱟᱸ ᱫᱟᱜ ᱠᱚ ᱡᱚᱢᱟ ᱠᱚᱜᱼᱟ ᱴᱚᱵ ᱠᱚᱨᱮ ᱥᱮ ᱱᱚᱝᱨᱟ ᱫᱟᱜ ᱠᱚ ᱡᱚᱢᱟᱠᱚ ᱚᱱᱟ ᱠᱚ ᱵᱟᱝᱵᱚᱱ ᱡᱟᱢᱟ ᱦᱚᱪᱚᱣᱟᱜᱼᱟ ᱪᱮᱫᱟᱜ ᱥᱮ ᱚᱱᱟ ᱠᱚ ᱠᱷᱚᱱ ᱜᱮ ᱥᱤᱠᱬᱤᱡ ᱠᱚ ᱚᱢᱚᱱᱚᱜᱼᱟ ᱟᱨ ᱟᱵᱚ ᱥᱤᱠᱬᱤᱡ ᱠᱷᱟᱹᱛᱤᱨ ᱜᱮ ᱟᱭᱢᱟ ᱟᱡᱟᱨ ᱠᱚᱨᱮ ᱵᱚᱱ ᱨᱩᱣᱟᱹᱜᱼᱟ ᱟᱨ ᱥᱩᱫᱩ ᱥᱤᱠᱬᱤᱡ ᱢᱚᱛᱚ ᱫᱚ ᱵᱟᱝ ᱡᱤᱵᱟᱱᱩ ᱠᱚᱛᱮ ᱦᱚᱸ ᱵᱚᱱ ᱨᱩᱣᱟᱹᱜ ᱜᱮᱭᱟ ᱟᱨ ᱢᱚᱡᱽ ᱛᱟᱦᱮᱱ ᱱᱟᱜ ᱠᱤᱪᱷᱩ ᱩᱯᱟᱹᱭ ᱫᱚ ᱦᱩᱭᱩᱜ ᱠᱟᱱᱟ ᱟᱚ ᱢᱚᱡᱽ ᱛᱟᱦᱮᱱ ᱞᱟᱹᱜᱤᱫ ᱫᱚ ᱠᱤᱪᱷᱩ ᱚᱵᱚᱱᱚᱢᱵᱚᱱ ᱦᱩᱭᱩᱜ ᱛᱟᱵᱚᱱᱟ ᱡᱟᱦᱟᱸ ᱫᱚ ᱚᱱᱟ ᱱᱚᱝᱨᱟ ᱫᱟᱜ ᱠᱚ ᱵᱟᱵᱚᱱ ᱡᱚᱢᱟ ᱦᱚᱪᱚᱣᱟᱜᱼᱟ ᱢᱚᱥᱟᱨᱤ ᱛᱮᱵᱚᱱ ᱡᱟᱹᱯᱤᱫᱟ ᱟᱨ ᱴᱟᱭᱤᱢ ᱴᱟᱭᱤᱢ ᱵᱚᱱ ᱴᱟᱭᱤᱢ ᱨᱮᱵᱚᱱ ᱡᱚᱢᱟ ᱯᱮ ᱵᱮᱲᱟ ᱥᱟᱶᱛᱮ ᱟᱢᱫᱟ ᱠᱟᱛᱮᱜ ᱫᱟᱜ ᱧᱩ ᱦᱩᱭᱩᱜᱼᱟ ᱫᱟᱜ ᱧᱩ ᱦᱩᱭᱩᱜᱼᱟ ᱫᱤᱱ ᱨᱮ ᱢᱚᱬᱮ ᱞᱤᱴᱟᱹᱨ ᱠᱟᱛᱮᱜ ᱟᱨ ᱡᱟᱹᱯᱤᱫ ᱦᱩᱭᱩᱜᱼᱟ ᱚᱠᱛᱚ ᱨᱮ ᱥᱟᱶᱛᱮ ᱥᱮᱛᱟᱜ ᱵᱮᱲᱟ ᱡᱩᱫᱤ ᱵᱚᱱ ᱫᱟᱹᱲ ᱫᱟᱲᱮᱭᱟᱜᱼᱟ ᱥᱮ ᱵᱚᱱ ᱢᱮᱰᱤᱴᱮᱥᱟᱱ ᱫᱟᱲᱮᱭᱟᱜᱼᱟ ᱛᱟᱦᱚᱞᱮ ᱟᱵᱚᱣᱟᱜ ᱥᱩᱨᱤᱨ ᱥᱟᱥᱛᱚ ᱟᱨᱦᱚᱸ ᱯᱟᱹᱦᱤᱞ ᱠᱷᱚᱱ ᱵᱷᱟᱹᱞᱤ ᱛᱟᱦᱮᱱᱟ